ᱟᱞᱮ ᱥᱮᱫ ᱟᱭᱢᱟ ᱜᱚᱴᱮᱱ ᱪᱟᱹᱥᱤ ᱜᱟᱛᱟᱠ ᱢᱮᱱᱟᱜ ᱠᱚᱣᱟ ᱟᱨ ᱟᱞᱮᱦᱚᱸ ᱡᱮᱦᱮᱛᱩ ᱪᱟᱥ ᱪᱟᱹᱥᱤ ᱦᱚᱲ ᱠᱟᱱᱟᱞᱮ ᱥᱮᱦᱮᱛᱩ ᱚᱠᱟᱴᱟᱜ ᱯᱷᱚᱥᱚᱞ ᱛᱤᱱ ᱡᱚᱠᱷᱚᱱ ᱥᱟᱨ ᱮᱢᱚᱜ ᱦᱩᱭᱩᱜᱼᱟ ᱥᱮ ᱚᱠᱟᱴᱟᱜ ᱯᱷᱚᱥᱚᱞ ᱛᱤᱱ ᱡᱚᱠᱷᱚᱡ ᱫᱟᱜ ᱮᱢᱚᱜ ᱦᱩᱭᱩᱜᱼᱟ ᱛᱤᱱ ᱥᱚᱢᱚᱭ ᱥᱤᱡᱤᱱ ᱨᱮ ᱨᱟᱠᱟᱵᱽ ᱦᱩᱭᱩᱜᱼᱟ ᱡᱚᱛᱚ ᱜᱟᱛᱟᱠ ᱜᱮᱠᱚ ᱛᱷᱚᱲᱟ ᱛᱷᱩᱲᱤ ᱠᱚ ᱜᱚᱲᱚᱣ ᱞᱮᱭᱟ ᱟᱨ ᱢᱤᱫᱴᱮᱡ ᱯᱷᱚᱥᱚᱞ ᱨᱟᱠᱟᱵ ᱞᱟᱹᱜᱤᱫ ᱥᱮ ᱢᱚᱡᱽ ᱦᱩᱭᱩᱜ ᱞᱟᱹᱜᱤᱫ ᱛᱮ ᱪᱟᱹᱥᱤ ᱜᱟᱛᱟᱠ ᱠᱚᱣᱟᱜ ᱜᱚᱲᱚ ᱥᱚᱯᱚᱦᱚᱫ ᱫᱚ ᱟᱹᱰᱤᱜᱮ ᱫᱚᱨᱠᱟᱨ ᱵᱟᱝᱠᱷᱟᱱ ᱢᱤᱫ ᱦᱚᱲᱛᱮ ᱥᱮ ᱱᱤᱡᱮ ᱛᱮᱫᱚ ᱢᱤᱫᱴᱮᱡ ᱯᱷᱚᱥᱚᱞ ᱪᱤᱠᱟᱛᱮᱢ ᱨᱟᱠᱟᱵᱟ ᱚᱱᱟᱫᱚ ᱩᱥᱟᱹᱨᱟ ᱫᱚ ᱵᱟᱝ ᱦᱩᱭᱩᱜᱼᱟ